ᱥᱤᱠᱷᱱᱟᱹᱛ ᱥᱟᱶ ᱥᱟᱶᱛᱮ ᱟᱹᱨᱤ ᱪᱟᱹᱞᱤ ᱫᱷᱚᱨᱚᱢ ᱠᱚᱨᱚᱢ ᱱᱮᱢᱟᱪᱟᱨ ᱱᱚᱣᱟ ᱠᱚ ᱥᱟᱱᱟᱢᱟᱜ ᱜᱮᱵᱚ ᱟᱹᱰᱤ ᱞᱟᱯᱷᱟᱝ ᱛᱮᱵᱚ ᱵᱟᱲᱟᱭ ᱛᱤᱭᱳᱜ ᱠᱟᱫᱟ ᱥᱩᱫᱷᱩ ᱥᱤᱠᱷᱱᱟᱹᱛ ᱥᱩᱢᱩᱝ ᱫᱚ ᱵᱟᱝ ᱟᱵᱚᱣᱟᱜ ᱡᱟᱦᱟᱸ ᱥᱟᱶᱛᱟ ᱥᱚᱢᱟᱡᱽ ᱨᱮᱭᱟᱜ ᱡᱟᱦᱟᱸ ᱟᱹᱨᱤ ᱪᱟᱹᱞᱤ ᱠᱚ ᱚᱱᱟ ᱠᱚᱦᱚᱸ ᱵᱚᱱ ᱵᱟᱰᱟᱭ ᱠᱟᱫᱟ ᱟᱨ ᱟᱵᱚᱣᱟᱜ ᱡᱩᱫᱤ ᱥᱤᱠᱷᱱᱟᱹᱛ ᱵᱟᱭ ᱛᱟᱦᱮᱸ ᱠᱚᱜᱼᱟ ᱢᱮᱱᱠᱷᱟᱱ ᱱᱤᱛ ᱫᱚ ᱟᱵᱚ ᱩᱱᱟᱹᱜ ᱞᱟᱯᱷᱟᱝ ᱨᱮᱫᱚ ᱵᱟᱝᱵᱚᱱ ᱛᱤᱭᱳᱜ ᱫᱟᱲᱮ ᱠᱮᱭᱟ ᱱᱤᱛ ᱟᱵᱚ ᱡᱟᱦᱟᱸᱭ ᱢᱟᱹᱭ ᱵᱟᱹᱵᱩ ᱛᱟᱠᱚ ᱵᱚᱱ ᱧᱮᱞ ᱠᱚᱣᱟ ᱥᱮᱵᱚᱱ ᱧᱮᱞᱮᱜ ᱠᱚᱣᱟ ᱡᱟᱦᱟᱸᱭ ᱠᱚᱫᱚ ᱚᱞ ᱯᱟᱲᱦᱟᱣ ᱠᱟᱛᱮᱫ ᱟᱹᱰᱤ ᱢᱟᱨᱟᱝ ᱢᱟᱨᱟᱝ ᱦᱚᱲ ᱠᱚ ᱵᱮᱱᱟᱣ ᱠᱟᱱᱟ ᱱᱩᱠᱩ ᱦᱚᱸ ᱢᱤᱫᱴᱟᱱ ᱥᱤᱠᱷᱱᱟᱹᱛ ᱠᱚ ᱧᱟᱢ ᱟᱠᱟᱫ ᱛᱟᱦᱮᱱ ᱧᱟᱢ ᱠᱟᱫᱟ ᱥᱮ ᱥᱤᱠᱷᱱᱟᱹᱛ ᱠᱷᱟᱹᱛᱤᱨ ᱛᱮᱜᱮ ᱠᱚ ᱩᱱᱟᱹᱜ ᱞᱟᱯᱷᱟᱝ ᱨᱮᱫᱚ ᱠᱚ ᱥᱮᱴᱮᱨ ᱫᱟᱲᱮ ᱠᱟᱣᱫᱟ ᱢᱤᱫ ᱵᱟᱨ ᱦᱚᱲ ᱵᱚᱱ ᱧᱮᱞ ᱞᱮᱠᱚ ᱠᱷᱟᱱ ᱩᱱᱠᱩ ᱫᱚ ᱵᱟᱡᱟᱨ ᱨᱮᱠᱚ ᱛᱟᱦᱮᱱ ᱠᱟᱱᱟ ᱟᱨ ᱵᱟᱡᱟᱨ ᱨᱮ ᱛᱟᱦᱮᱸ ᱠᱟᱛᱮ ᱟᱵᱚ ᱥᱟᱱᱛᱟᱲ ᱥᱚᱢᱟᱡᱽ ᱟᱜ ᱡᱟᱦᱟᱸ ᱟᱹᱨᱤᱼᱪᱟᱹᱞᱤ ᱫᱷᱚᱨᱚᱢ ᱠᱚᱨᱚᱢ ᱥᱟᱱᱟᱢᱟᱜ ᱠᱚ ᱦᱤᱲᱤᱧ ᱮᱫᱟ ᱮᱴᱟᱜ ᱡᱟᱹᱛᱤ ᱨᱮᱠᱚ ᱩᱪᱟᱹᱲᱚᱜ ᱠᱟᱱᱟ ᱢᱮᱱᱫᱚ ᱟᱵᱚ ᱥᱟᱱᱛᱟᱲ ᱥᱚᱢᱟᱡᱟᱜ ᱥᱟᱱᱟᱢ ᱞᱮᱠᱟᱱ ᱡᱤᱱᱤᱥ ᱠᱚ ᱦᱤᱲᱤᱧ ᱮᱫᱟ ᱛᱚ ᱟᱵᱚᱣᱟᱜ ᱥᱟᱱᱛᱟᱲ ᱥᱚᱢᱟᱡᱽ ᱨᱚᱯᱷᱟᱭ ᱞᱟᱹᱜᱤᱫ ᱛᱮᱫᱚ ᱟᱵᱚᱜᱮ ᱧᱮᱞ ᱦᱩᱭ ᱟᱵᱚᱱᱟ ᱮᱴᱟᱜ ᱡᱟᱹᱛᱤ ᱨᱮᱱ ᱦᱚᱲ ᱫᱚ ᱵᱟᱝ ᱠᱚ ᱧᱮᱞᱟ ᱛᱚ ᱚᱱᱟᱜᱮᱧ ᱢᱮᱱᱟ ᱡᱮ ᱮᱴᱟᱜ ᱡᱟᱹᱛᱤ ᱥᱮᱱ ᱵᱟᱝ ᱩᱪᱟᱹᱲ ᱠᱟᱛᱮ ᱥᱮ ᱮᱴᱟᱜ ᱫᱷᱚᱨᱚᱢ ᱦᱚᱲᱟᱜ ᱟᱪᱟᱨ ᱵᱮᱵᱚᱦᱟᱨ ᱥᱮ ᱩᱱᱠᱩᱣᱟᱜ ᱡᱟᱦᱟᱸ ᱠᱟᱹᱢᱤ ᱚᱱᱟ ᱠᱚ ᱵᱟᱝ ᱠᱟᱹᱢᱤ ᱩᱱᱠᱩᱣᱟᱜ ᱚᱱᱟ ᱧᱮᱞᱛᱮ ᱵᱟᱝ ᱠᱟᱹᱢᱤ ᱠᱟᱛᱮ ᱟᱵᱚ ᱫᱚ ᱟᱵᱚᱣᱟᱜ ᱥᱚᱢᱟᱡᱽ ᱵᱚᱱ ᱨᱚᱯᱷᱟᱭ ᱢᱟ ᱥᱮ ᱥᱚᱢᱟᱡᱽ ᱥᱮᱱ ᱵᱚᱱ ᱠᱚᱭᱚᱜ ᱢᱟ ᱡᱟᱦᱟᱸᱭ ᱢᱟᱹᱭ ᱵᱟᱹᱵᱩ ᱛᱟᱠᱚ ᱠᱚ ᱚᱞᱚᱜ ᱠᱟᱱᱟ ᱥᱮ ᱥᱤᱠᱷᱱᱟᱹᱛᱚᱜ ᱠᱟᱱᱟ ᱱᱩᱠᱩ ᱠᱚ ᱟᱨᱦᱚᱸ ᱵᱚᱱ ᱥᱤᱠᱷᱱᱟᱹᱛ ᱰᱟᱦᱟᱨ ᱥᱮᱫ ᱵᱚᱱ ᱞᱟᱦᱟ ᱫᱟᱲᱮ ᱠᱚ ᱢᱟ ᱥᱮᱵᱚᱱ ᱞᱟᱦᱟᱜ ᱢᱟ